ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱫᱚ ᱯᱟᱹᱦᱤᱞ ᱠᱷᱚᱱᱫᱚ ᱛᱷᱚᱲᱟᱜᱟᱱ ᱫᱚ ᱵᱷᱟᱜᱮ ᱦᱮᱡ ᱠᱟᱱᱟ ᱵᱷᱟᱜᱮ ᱦᱮᱡ ᱟᱠᱟᱱᱟ ᱞᱟᱹᱭ ᱜᱟᱱᱚᱜᱼᱟ ᱱᱤᱭᱟᱹ ᱞᱟᱹᱜᱤᱫ ᱛᱮᱧ ᱞᱟᱹᱭ ᱫᱟ ᱟᱥᱮ ᱯᱟᱥᱮᱨᱮ ᱱᱚᱝᱠᱟ ᱯᱟᱲᱟ ᱴᱚᱞᱟ ᱠᱚᱨᱮ ᱦᱚᱸ ᱚᱝᱜᱚᱱᱣᱟᱲᱤ ᱥᱮᱱᱴᱟᱨ ᱠᱷᱚᱱ ᱦᱚᱸ ᱛᱷᱚᱲᱟ ᱢᱤᱫᱴᱮᱱ ᱜᱤᱫᱟᱹᱨ ᱯᱤᱫᱟᱹᱨ ᱠᱚ ᱪᱮᱫ ᱞᱮᱠᱟ ᱴᱤᱠᱟᱹᱠᱚᱨᱚᱱ ᱦᱩᱭᱩᱜᱼᱟ ᱚᱱᱟ ᱠᱚᱦᱚᱸ ᱱᱚᱰᱮ ᱠᱷᱚᱱ ᱠᱚ ᱞᱟᱹᱭ ᱵᱩᱡᱷᱟᱹᱣ ᱫᱟᱲᱮ ᱟᱠᱚ ᱠᱟᱱᱟ ᱟᱨ ᱴᱚᱞᱟᱨᱮᱱ ᱦᱚᱲ ᱦᱚᱸ ᱱᱮᱛᱟᱨ ᱠᱟᱛᱮᱜ ᱫᱚ ᱦᱟᱥᱯᱟᱛᱟᱞ ᱥᱮ ᱰᱟᱠᱛᱟᱨ ᱠᱷᱟᱱᱟ ᱜᱮᱠᱚ ᱪᱟᱞᱟᱜ ᱠᱟᱱᱟ ᱟᱫᱚ ᱥᱩᱨ ᱛᱮᱦᱚᱸ ᱥᱩᱨ ᱠᱚᱨᱮᱜ ᱦᱚᱸ ᱦᱩᱭ ᱵᱟᱲᱟᱣ ᱠᱟᱱᱟ ᱤᱱᱟᱹ ᱠᱷᱟᱹᱛᱤᱨ ᱛᱮ ᱟᱨᱚ ᱥᱩᱵᱤᱫᱷᱟ ᱦᱩᱭᱩᱜ ᱠᱟᱱᱟ ᱟᱨ ᱯᱟᱹᱦᱤᱞ ᱫᱚ ᱦᱚᱭᱛᱚ ᱱᱚᱝᱠᱟᱱ ᱟᱵᱚ ᱦᱚᱲ ᱫᱚ ᱩᱱᱟᱹᱜ ᱫᱚ ᱰᱟᱠᱛᱟᱨ ᱠᱷᱟᱱᱟ ᱫᱚ ᱵᱟᱠᱚ ᱪᱟᱞᱟᱣ ᱦᱚᱫᱚᱜ ᱠᱟᱱ ᱛᱟᱸᱦᱮᱱᱟ ᱟᱫᱚ ᱮᱠᱷᱚᱱ ᱛᱮᱦᱮᱧ ᱜᱟᱯᱟ ᱫᱚ ᱛᱷᱚᱲᱟ ᱦᱚᱲᱦᱚᱸ ᱥᱚᱪᱮᱛᱚᱱᱚᱛᱟ ᱵᱨᱤᱫᱽᱫᱷᱤ ᱞᱟᱹᱜᱤᱫ ᱠᱷᱟᱹᱛᱤᱨ ᱛᱮ ᱱᱩᱠᱩ ᱥᱟᱥᱛᱷᱚ ᱠᱚᱨᱢᱤ ᱟᱥᱟ ᱫᱤᱫᱤᱢᱚᱱᱤ ᱠᱚᱸᱦᱚ ᱚᱲᱟᱜ ᱚᱲᱟᱜ ᱠᱚ ᱦᱤᱡᱩᱜ ᱠᱟᱱ ᱜᱮᱭᱟ ᱦᱟᱯᱛᱟᱨᱮ ᱟᱭᱢᱟ ᱫᱤᱱ ᱜᱮᱠᱚ ᱦᱤᱡᱩᱜᱼᱟ ᱟᱫᱚ ᱚᱱᱟ ᱤᱭᱟᱹᱛᱮ ᱱᱤᱝᱠᱟᱱ ᱥᱟᱫᱷᱟᱨᱚᱱ ᱦᱚᱲ ᱞᱟᱹᱜᱤᱫᱦᱚᱸ ᱜᱤᱫᱟᱹᱨ ᱯᱤᱫᱟᱹᱨ ᱞᱟᱹᱜᱤᱫ ᱛᱟᱨᱯᱚᱨᱮ ᱱᱚᱝᱠᱟ ᱵᱷᱟᱹᱨᱤ ᱦᱚᱲᱢᱚ ᱦᱚᱲ ᱦᱚᱸ ᱩᱱᱠᱩ ᱫᱚ ᱟᱹᱰᱤ ᱢᱚᱸᱡᱽ ᱜᱮᱠᱚ ᱧᱮᱞᱮᱫ ᱠᱚᱣᱟ ᱚᱱᱟᱛᱤᱧ ᱞᱟᱹᱭᱫᱟ ᱱᱚᱣᱟ ᱥᱟᱶᱟᱨ ᱵᱮᱵᱚᱥᱛᱷᱟ ᱫᱚ ᱛᱷᱚᱲᱟ ᱫᱚ ᱞᱟᱦᱟ ᱦᱮᱡ ᱠᱟᱱ ᱜᱮᱭᱟ ᱟᱨ ᱞᱟᱹᱴᱩ ᱦᱟᱥᱯᱟᱛᱟᱞ ᱛᱮ ᱤᱫᱤ ᱯᱨᱳᱭᱳᱡᱚᱱ ᱦᱩᱭ ᱞᱮᱱ ᱨᱮᱦᱚᱸ ᱱᱩᱠᱩ ᱫᱚ ᱢᱤᱫᱴᱮᱱ ᱡᱚᱛᱚ ᱮᱞᱟᱠᱟ ᱨᱮᱜᱮ ᱱᱚᱣᱟ ᱮᱢᱵᱩᱞᱮᱱᱥ ᱠᱚᱦᱚᱸ ᱠᱚ ᱮᱢ ᱠᱟᱫᱟ ᱚᱱᱟ ᱤᱭᱟᱹᱛᱮ ᱛᱷᱚᱲᱟ ᱥᱩᱵᱤᱫᱷᱟ ᱦᱚᱸ ᱦᱩᱭᱩᱜ ᱠᱟᱱ ᱜᱮᱭᱟ ᱟᱨ ᱱᱚᱣᱟ ᱥᱟᱶᱟᱨ ᱵᱮᱵᱚᱥᱛᱷᱟ ᱵᱷᱟᱹᱜᱮ ᱦᱩᱭ ᱠᱷᱟᱹᱛᱤᱨ ᱛᱮ ᱛᱮᱦᱮᱧ ᱜᱟᱯᱟ ᱫᱚ ᱠᱟᱹᱴᱤᱡ ᱜᱤᱫᱽᱨᱟᱹ ᱠᱚᱸᱦᱚ ᱛᱷᱚᱲᱟ ᱥᱩᱵᱤᱫᱷᱟ ᱦᱩᱭᱩᱜ ᱠᱟᱱᱟ ᱥᱮᱨᱚᱠᱚᱢ ᱵᱟᱠᱚ ᱚᱥᱩᱠ ᱵᱤᱥᱩᱠᱚᱜ ᱠᱟᱱᱟ ᱱᱟᱯᱟᱭ ᱛᱮᱜᱮ ᱵᱚᱱ ᱦᱟᱨᱟ ᱵᱩᱨᱩᱭᱮᱫ ᱠᱚᱣᱟ